ᱦᱮᱞᱳ ᱮᱥᱠᱮ ᱨᱮᱥᱴᱩᱨᱮᱱᱴ ᱤᱧ ᱵᱳᱞᱯᱩᱨ ᱠᱷᱚᱱᱟᱜ ᱤᱧ ᱢᱮᱱᱫᱟ ᱥᱟᱱᱛᱤᱱᱤᱠᱮᱛᱚᱱ ᱠᱷᱚᱱᱟᱜ ᱛᱚ ᱟᱢᱟᱜ ᱨᱮᱥᱴᱩᱨᱮᱱᱴ ᱨᱮᱭᱟᱜ ᱠᱷᱟᱵᱟᱨ ᱠᱷᱩᱵ ᱵᱷᱟᱜᱤ ᱜᱮᱭᱟ ᱵᱟᱲᱟᱭᱟᱹᱧ ᱛᱚ ᱤᱧ ᱛᱤᱨᱤᱥ ᱯᱤᱥ ᱯᱤᱡᱡᱟᱧ ᱠᱷᱚᱡᱚᱜ ᱠᱟᱱᱟ ᱛᱚ ᱟᱢᱟᱜ ᱪᱮᱫᱞᱮᱠᱟ ᱨᱮᱴ ᱚᱱᱟ ᱨᱮᱴ ᱠᱷᱚᱱ ᱠᱤᱪᱷᱩ ᱠᱚᱢ ᱨᱮᱴ ᱛᱮᱢ ᱦᱟᱛᱟᱣ ᱞᱮᱠᱷᱟᱱ ᱠᱷᱩᱵ ᱵᱷᱟᱜᱤ ᱛᱚ ᱛᱤᱨᱤᱥᱮ ᱡᱩᱱ ᱦᱤᱞᱳᱜ ᱤᱧ ᱰᱮᱞᱤᱵᱷᱟᱨᱤ ᱮᱢᱟᱹᱧ ᱢᱮ